ᱦᱮᱸ ᱦᱮᱞᱳ ᱦᱳᱭ ᱦᱳᱭ ᱟᱹᱞᱤᱧ ᱟᱹᱞᱤᱧ ᱫᱚ ᱪᱟᱭ ᱞᱤᱧ ᱟᱹᱠᱷᱨᱤᱧᱟ ᱟᱹᱞᱤᱧ ᱫᱚ ᱡᱷᱚᱛᱚ ᱞᱮᱠᱟᱱᱟᱜ ᱪᱟᱭ ᱧᱟᱢᱚᱜᱼᱟ ᱱᱚᱰᱮ ᱫᱩᱫᱷ ᱛᱚᱣᱟ ᱪᱟ ᱥᱮ ᱞᱟᱞ ᱪᱟ ᱪᱟᱭ ᱯᱟᱹᱛᱤᱣᱟᱞᱟ ᱪᱟ ᱵᱩᱞᱩᱝ ᱵᱟᱞᱟ ᱪᱟ ᱟᱨ ᱡᱟᱦᱟᱸᱭ ᱡᱩᱫᱤ ᱥᱩᱜᱟᱨ ᱯᱮᱥᱮᱱᱴ ᱠᱟᱱᱟ ᱠᱚ ᱮᱱᱠᱷᱟᱱ ᱩᱱᱠᱩ ᱞᱟᱹᱜᱤᱫ ᱥᱩᱜᱟᱨ ᱯᱷᱨᱤ ᱵᱟᱞᱟ ᱪᱟᱭ ᱦᱚᱸ ᱧᱟᱢᱚᱜ ᱜᱮᱭᱟ ᱦᱳᱭ ᱦᱳᱭ ᱦᱳᱭ ᱦᱳᱭ ᱚ ᱦᱚᱸ ᱦᱮᱸ ᱦᱮᱸ ᱟᱹᱞᱤᱧ ᱫᱚ ᱥᱮᱛᱟᱜ ᱮᱠᱫᱚᱢ ᱯᱟᱸᱪ ᱵᱟᱡᱮ ᱠᱷᱚᱱ ᱟᱹᱭᱩᱵ ᱱᱚ ᱵᱟᱡᱮ ᱠᱷᱚᱱ ᱫᱚᱠᱟᱱ ᱛᱟᱹᱞᱤᱧ ᱠᱷᱩᱞᱟᱹᱣ ᱛᱟᱦᱮᱱᱟ ᱮᱱᱠᱷᱟᱱ ᱟᱹᱵᱤᱱ ᱦᱤᱡᱩᱜ ᱵᱤᱱ ᱡᱟᱦᱟᱸ ᱛᱤᱥ ᱜᱮ ᱮᱠᱫᱚᱢ ᱧᱩ ᱥᱟᱱᱟ ᱵᱤᱱᱟ ᱟᱹᱵᱤᱱ ᱦᱤᱡᱩᱜ ᱵᱤᱱ ᱦᱳᱭ ᱦᱳᱭ ᱪᱮᱫ ᱵᱤᱱ ᱞᱟᱹᱭ ᱠᱮᱫᱼᱟ ᱦᱮᱸ ᱦᱮᱸ ᱴᱷᱤᱠᱼᱟ ᱴᱷᱤᱠᱼᱟ ᱟᱹᱵᱤᱱ ᱦᱤᱡᱩᱜ ᱵᱤᱱ ᱮᱠᱫᱚᱢ ᱦᱮᱸ ᱦᱮᱸ ᱦᱳᱭ ᱦᱳᱭ ᱟᱨ ᱱᱚᱰᱮ ᱫᱚ ᱟᱹᱞᱤᱧ ᱚᱱᱠᱟ ᱮᱴᱟᱜ ᱫᱚᱠᱟᱱ ᱞᱮᱠᱟ ᱵᱮᱹᱥᱤ ᱫᱟᱢ ᱠᱚᱦᱚᱸ ᱵᱟᱝᱼᱟ ᱟᱹᱞᱤᱧ ᱡᱟᱦᱟᱸ ᱛᱤᱱᱟᱹᱜ ᱠᱷᱚᱨᱪᱟ ᱦᱤᱡᱩᱜ ᱠᱟᱱᱟ ᱵᱟᱥ ᱟᱹᱞᱤᱧᱟᱜ ᱚᱱᱟ ᱠᱟᱹᱴᱤᱡ ᱫᱷᱟᱨᱟ ᱟᱹᱞᱤᱧ ᱚᱱᱟ ᱟᱹᱞᱤᱧ ᱢᱮᱦᱱᱚᱛᱚᱜᱼᱟ ᱠᱟᱹᱴᱤᱡ ᱚᱱᱟ ᱢᱮᱦᱱᱚᱛ ᱨᱮᱭᱟᱜ ᱜᱮᱞᱤᱧ ᱯᱚᱭᱥᱟ ᱞᱤᱧ ᱵᱮᱹᱥᱤ ᱫᱚ ᱟᱹᱞᱤᱧ ᱫ ᱵᱟᱹᱞᱤᱧ ᱦᱟᱛᱟᱣᱟ ᱦᱳᱭ ᱟᱨ ᱱᱚᱰᱮ ᱡᱟᱦᱟᱸ ᱞᱮᱠᱟ ᱢᱤᱫ ᱫᱷᱟᱣ ᱡᱩᱫᱤ ᱵᱤᱱ ᱧᱩ ᱠᱟᱜᱼᱟ ᱥᱮ ᱟᱹᱞᱤᱧᱟᱜ ᱪᱟ ᱮᱱᱠᱷᱟᱱ ᱟᱫᱚ ᱮᱠᱫᱚᱢ ᱱᱚᱰᱮ ᱫᱤᱱ ᱜᱮ ᱦᱮᱡ ᱥᱟᱱᱟ ᱵᱤᱱᱟ ᱚᱱᱠᱟ ᱪᱟ ᱞᱤᱧ ᱵᱮᱱᱟᱣᱟ ᱦᱳᱭ ᱦᱳᱭ ᱛᱤᱥ ᱦᱚᱸ ᱵᱟᱹᱵᱤᱱ ᱦᱤᱲᱤᱧ ᱫᱟᱲᱮᱭᱟᱜᱼᱟ ᱮᱠᱫᱚᱢ ᱥᱮᱛᱟᱜ ᱠᱟᱱ ᱠᱷᱟᱱᱜᱮ ᱟᱹᱵᱤᱱ ᱮᱠᱫᱚᱢ ᱢᱟᱱᱮ ᱵᱤᱱ ᱛᱤᱨᱮ ᱥᱮᱛᱟᱜᱚᱜᱼᱟ ᱥᱮ ᱵᱟᱝᱜᱮ ᱤᱭᱟᱹ ᱩᱱᱤ ᱴᱷᱮᱱ ᱪᱟ ᱧᱩ ᱞᱤᱧ ᱪᱟᱞᱟᱜᱼᱟ ᱦᱳᱭ ᱦᱳᱭ ᱮᱠᱫᱚᱢ ᱮᱠᱫᱚᱢ ᱴᱷᱤᱠ ᱠᱟᱛᱷᱟ ᱵᱤᱱ ᱞᱟᱹᱭ ᱠᱟᱜᱼᱟ ᱢᱤᱫ ᱫᱷᱟᱹᱣ ᱜᱟᱱ ᱮᱠᱫᱚᱢ ᱦᱤᱡᱩᱜ ᱵᱤᱱ ᱥᱮ ᱦᱮᱸ ᱦᱮᱸ ᱮᱠᱫᱚᱢ ᱥᱮᱛᱟᱜ ᱠᱷᱚᱱ ᱜᱮ ᱮᱠᱫᱚᱢ ᱦᱚᱲ ᱮᱠᱫᱚᱢ ᱟᱹᱣᱨᱤ ᱫᱚᱠᱟᱱ ᱠᱷᱩᱞᱟᱹᱣ ᱠᱷᱚᱱᱜᱮ ᱮᱠᱫᱚᱢ ᱦᱚᱲ ᱠᱚ ᱦᱮᱡ ᱠᱚᱜᱼᱟ ᱮᱠᱫᱚᱢ ᱪᱟ ᱧᱩ ᱞᱟᱹᱜᱤᱫ ᱮᱠᱫᱚᱢ ᱦᱚᱨᱚ ᱵᱚᱨᱚ ᱪᱟᱵᱟᱣ ᱠᱟᱱᱟᱞᱤᱧ ᱴᱷᱤᱠᱼᱟ ᱮᱱᱠᱷᱟᱱ ᱦᱮᱸ ᱦᱮᱸ ᱱᱚᱣᱟ ᱫᱚ ᱟᱹᱞᱤᱧ ᱮᱠᱫᱚᱢ ᱦᱟᱱᱮ ᱮᱠᱫᱚᱢ ᱡᱚᱠᱷᱚᱱ ᱫᱚᱥ ᱵᱚᱪᱷᱚᱨ ᱞᱤᱧ ᱛᱟᱦᱮᱸ ᱠᱟᱱᱟ ᱥᱮ ᱩᱱ ᱥᱚᱢᱚᱭ ᱤᱧ ᱵᱟᱵᱟ ᱪᱟᱭ ᱵᱮᱱᱟᱣ ᱛᱟᱦᱮᱱ ᱛᱚᱠᱷᱚᱱ ᱩᱱ ᱥᱚᱢᱚᱭ ᱠᱷᱚᱱᱜᱮ ᱮᱠᱫᱚᱢ ᱟᱹᱞᱤᱧ ᱫᱚ ᱮᱠᱫᱚᱢ ᱪᱟ ᱵᱮᱱᱟᱣᱞᱤᱧ ᱪᱮᱫ ᱠᱟᱱᱟ ᱦᱳᱭ ᱦᱳᱭ ᱦᱳᱭ ᱦᱳᱭ ᱦᱳᱭ ᱦᱮᱸ ᱦᱮᱸ ᱦᱮᱸ ᱦᱳᱭ ᱦᱳᱭ ᱦᱳᱭ ᱦᱮᱸ ᱦᱮᱸ ᱦᱮᱸ ᱟᱹᱵᱤᱱ ᱦᱤᱡᱩᱜ ᱵᱤᱱ ᱮᱠᱫᱚᱢ ᱢᱤᱫ ᱫᱷᱟᱣ ᱢᱤᱫ ᱫᱷᱟᱣ ᱟᱹᱞᱤᱧᱟᱜ ᱪᱟ ᱧᱩᱭ ᱜᱮᱞᱟᱭ ᱵᱤᱱ ᱟᱨ ᱱᱩᱭ ᱧᱮᱞ ᱵᱮᱱ ᱦᱤᱡᱩᱜ ᱠᱟᱱᱟ ᱵᱤᱱ ᱥᱮ ᱵᱟᱝᱜᱮ ᱴᱷᱤᱠᱟ ᱦᱮᱸ ᱦᱮᱸ ᱴᱷᱤᱠᱟ ᱦᱮᱸ ᱦᱤᱡᱩᱜ ᱵᱤᱱ ᱦᱮᱸ ᱦᱮᱸ ᱡᱚᱦᱟᱨ